ᱦᱮᱞᱳ ᱟᱢ ᱚᱠᱚᱭᱮᱢ ᱢᱮᱱᱮᱫᱼᱟ ᱤᱧᱫᱚ ᱯᱨᱤᱭᱟᱝᱠᱟ ᱴᱩᱰᱩᱧ ᱢᱮᱱᱮᱫᱼᱟ ᱟᱨ ᱤᱧᱫᱚ ᱢᱤᱫᱴᱟᱱ ᱪᱟᱹᱥᱤ ᱦᱚᱲ ᱠᱟᱹᱱᱟᱹᱧ ᱟᱞᱮ ᱫᱚ ᱦᱩᱲᱩᱞᱮ ᱪᱟᱥᱟ ᱟᱨᱦᱚᱸ ᱩᱛᱩ ᱨᱮ ᱢᱮᱱᱟᱜᱼᱟ ᱫᱟᱹᱞ ᱠᱚᱞᱮ ᱪᱟᱥᱟ ᱟᱹᱞᱩ ᱠᱚᱞᱮ ᱪᱟᱥᱟ ᱜᱷᱟᱸᱝᱨᱟ ᱠᱚ ᱦᱩᱲᱩ ᱱᱮᱛᱟᱨ ᱡᱷᱮᱸᱴ ᱵᱚᱸᱜᱟᱞᱮ ᱮᱨᱟ ᱡᱷᱮᱸᱴ ᱵᱚᱸᱜᱟᱞᱮ ᱮᱨᱟ ᱤᱱᱟᱹ ᱯᱚᱨᱮ ᱫᱟᱨᱮ ᱵᱟᱲᱟ ᱞᱮᱱᱠᱷᱟᱱ ᱟᱥᱟᱲ ᱟᱥᱲᱟ ᱥᱟᱱ ᱵᱚᱸᱜᱟ ᱛᱮᱫᱚ ᱫᱟᱨᱮᱜᱼᱟ ᱠᱟᱹᱴᱤᱡ ᱟᱨ ᱤᱱᱟᱹᱛᱮ ᱜᱷᱟᱸᱥ ᱠᱚᱞᱮ ᱦᱮᱲᱦᱮᱫ ᱵᱟᱲᱟᱭᱟ ᱜᱟᱹᱪᱷᱟᱹᱣ ᱵᱟᱲᱟᱭᱟᱞᱮ ᱟᱨ ᱥᱚᱨᱦᱟᱭ ᱵᱚᱸᱜᱟ ᱛᱮᱫᱚ ᱵᱤᱞᱤᱜᱼᱟ ᱦᱩᱲᱩ ᱟᱨ ᱤᱱᱟᱹᱛᱮ ᱤᱨ ᱠᱟᱛᱮᱫ ᱞᱮ ᱟᱹᱜᱩᱭᱟ ᱚᱲᱟᱜ ᱛᱮ ᱦᱳᱭ ᱚᱱᱟ ᱠᱷᱚᱱᱜᱮ ᱦᱮᱰᱮᱡ ᱛᱤᱠᱤ ᱠᱟᱛᱮᱫ ᱪᱟᱣᱞᱮ ᱫᱚᱞᱮ ᱵᱮᱱᱟᱣᱟ ᱦᱳᱭ ᱩᱛᱩ ᱠᱚᱫᱚ ᱟᱞᱮᱭᱟᱜ ᱵᱟᱲᱜᱮ ᱨᱮᱜᱮᱞᱮ ᱪᱟᱥᱟ ᱵᱟᱜᱟᱱ ᱛᱟᱞᱮ ᱦᱮᱱᱟᱜᱼᱟ ᱚᱲᱟᱜ ᱥᱩᱨ ᱨᱮᱜᱮ ᱚᱸᱰᱮ ᱫᱟᱜ ᱨᱮᱱᱟᱜ ᱥᱩᱵᱤᱫᱷᱟ ᱦᱚᱸ ᱢᱮᱱᱟᱜ ᱜᱮᱭᱟ ᱟᱫᱚ ᱚᱸᱰᱮ ᱵᱟᱲᱜᱮ ᱨᱮᱜᱮᱞᱮ ᱪᱟᱥ ᱠᱟᱜᱼᱟ ᱚᱱᱟᱫᱚ ᱜᱚᱰᱟ ᱨᱮᱞᱮ ᱮᱨ ᱠᱟᱜᱼᱟ ᱫᱟᱹᱞ ᱫᱚ ᱦᱳᱭ ᱨᱟᱢᱲᱟ ᱫᱟᱹᱞ ᱨᱟᱦᱮᱲ ᱫᱟᱹᱞ ᱟᱨ ᱢᱟᱹᱥᱨᱤ ᱫᱟᱹᱞ ᱠᱚᱦᱚᱸ ᱦᱮᱸ ᱦᱮᱸ ᱟᱹᱰᱤ ᱰᱷᱮᱨ ᱜᱮᱞᱮ ᱪᱟᱥᱟ ᱟᱞᱮ ᱫᱚ ᱪᱟᱥ ᱵᱷᱚᱨᱥᱟ ᱦᱚᱲ ᱠᱟᱱᱟᱞᱮ ᱪᱟᱥ ᱠᱷᱚᱱᱜᱮ ᱠᱟᱹᱣᱰᱤ ᱠᱚᱞᱮ ᱟᱨᱡᱟᱣᱟ ᱚᱱᱟ ᱛᱮᱜᱮᱞᱮ ᱟᱹᱥᱩᱞᱚᱜᱼᱟ ᱟᱨ ᱮᱴᱟᱜᱟᱜ ᱡᱚ ᱡᱤᱱᱤᱥ ᱫᱚ ᱡᱚᱸᱰᱨᱟ ᱠᱚᱞᱮ ᱪᱟᱥᱟ ᱵᱤᱞᱟᱹᱛᱤ ᱠᱚᱦᱚᱸᱞᱮ ᱪᱟᱥᱟ ᱥᱟᱶᱛᱮ ᱜᱩᱦᱩᱢ ᱠᱚᱦᱚᱸ ᱞᱮ ᱪᱟᱥ ᱠᱟᱜᱼᱟ ᱦᱩᱲᱩ ᱠᱚ ᱤᱨ ᱵᱟᱲᱟ ᱠᱟᱛᱮᱫ ᱜᱩᱦᱩᱢ ᱠᱚᱦᱚᱸ ᱞᱮ ᱪᱟᱥᱟ ᱜᱩᱦᱩᱢ ᱫᱚ ᱚᱱᱟᱦᱚᱸ ᱜᱚᱰᱟ ᱨᱮᱜᱮᱞᱮ ᱪᱟᱥᱟ ᱦᱩᱲᱩ ᱞᱮᱠᱟ ᱜᱮᱞᱮ ᱮᱨ ᱠᱟᱜᱼᱟ ᱛᱟᱭᱚᱢ ᱛᱮ ᱦᱩᱲᱩ ᱞᱮᱠᱟᱜᱮ ᱥᱮᱬᱟᱜᱼᱟ ᱥᱮᱬᱟ ᱠᱟᱛᱮᱫ ᱡᱚᱜᱼᱟ ᱟᱨ ᱚᱱᱟᱦᱚᱸ ᱚᱲᱟᱜ ᱛᱮ ᱟᱹᱜᱩ ᱠᱟᱛᱮᱫ ᱞᱮ ᱥᱟᱯᱷᱟ ᱠᱟᱛᱮᱫ ᱞᱮ ᱫᱚᱦᱚᱭᱟ ᱥᱩᱱᱩᱢ ᱫᱚ ᱥᱩᱱᱩᱢ ᱦᱚᱸ ᱚᱱᱟ ᱪᱟᱥ ᱠᱷᱚᱱᱜᱮ ᱛᱮᱭᱟᱨᱚᱜ ᱠᱟᱱᱟ ᱛᱩᱲᱤᱞᱮ ᱪᱟᱥᱟ ᱚᱱᱟ ᱛᱩᱲᱤ ᱜᱮ ᱟᱹᱜᱩ ᱠᱟᱛᱮᱫ ᱫᱟᱹᱞᱟᱞᱮ ᱟᱨ ᱞᱮᱱ ᱦᱚᱪᱚᱭᱟᱞᱮ ᱢᱮᱹᱥᱤᱱ ᱨᱮ ᱤᱫᱤ ᱠᱟᱛᱮᱫ ᱚᱱᱟ ᱠᱷᱚᱱᱜᱮ ᱛᱩᱲᱤ ᱥᱩᱱᱩᱢ ᱫᱚ ᱵᱮᱱᱟᱜ ᱠᱟᱱᱟ ᱡᱟᱦᱟᱸ ᱵᱚᱱ ᱩᱛᱩᱭᱮᱫᱼᱟ ᱦᱳᱭ ᱦᱳᱭ ᱴᱷᱤᱠ ᱜᱮᱭᱟ ᱧᱮᱞ ᱟᱹᱜᱩᱭ ᱢᱮ ᱚᱠᱟ ᱞᱮᱠᱟᱞᱮ ᱪᱟᱥᱟ ᱢᱮᱫ ᱛᱮ ᱧᱮᱞ ᱟᱹᱜᱩᱭ ᱢᱮ ᱦᱳᱭ ᱦᱤᱡᱩᱜ ᱢᱮ ᱢᱤᱫ ᱫᱤᱱ ᱫᱮᱠᱷᱟᱣ ᱟᱢᱟᱞᱮ ᱚᱠᱟ ᱞᱮᱠᱟᱞᱮ ᱪᱟᱥᱟ ᱡᱚᱛᱚᱣᱟᱜ ᱤᱧ ᱩᱫᱩᱜ ᱟᱢᱟ ᱴᱷᱤᱠ ᱜᱮᱭᱟ ᱛᱚᱵᱮ ᱢᱟ ᱡᱚᱦᱟᱨ